ᱥᱢᱟᱨᱴ ᱯᱷᱳᱱ ᱨᱮᱭᱟᱜ ᱵᱟᱹᱲᱛᱤ ᱮᱯᱥ ᱫᱚ ᱦᱩᱭᱩᱜ ᱠᱟᱱᱟ ᱤᱱᱥᱴᱟᱜᱨᱟᱢ ᱯᱷᱮᱥᱵᱩᱠ ᱴᱤᱠᱴᱚᱠ ᱯᱷᱨᱤ ᱯᱷᱟᱭᱟᱨ ᱯᱟᱵᱡᱤ ᱱᱤᱭᱟᱹ ᱜᱮ ᱱᱮᱛᱟᱨ ᱥᱢᱟᱨᱴ ᱯᱷᱳᱱ ᱨᱮᱭᱟᱜ ᱵᱟ ᱲᱛᱤ ᱮᱯᱥ ᱫᱚ ᱠᱟᱱᱟ ᱟᱨ ᱥᱢᱟᱨᱴ ᱯᱷᱳᱱ ᱨᱮᱭᱟᱜ ᱥᱩᱡᱳᱜ ᱥᱩᱵᱤᱫᱷᱟ ᱫᱚᱞᱮ ᱧᱟᱢ ᱮᱫ ᱠᱟᱱᱟ ᱱᱮᱛᱟᱨ ᱫᱚ ᱠᱚᱞᱮᱡᱽ ᱠᱚᱨᱮ ᱦᱚᱸ ᱟᱹᱰᱤ ᱜᱟᱱ ᱥᱢᱟᱨᱴ ᱯᱷᱳᱱ ᱨᱮᱜᱮ ᱠᱚ ᱛᱟᱲᱟ ᱛᱟᱲᱤ ᱞᱮ ᱵᱩᱡᱷᱟᱹᱣ ᱜᱚᱫ ᱫᱟ ᱫᱤᱭᱮ ᱚᱱᱞᱟᱭᱤᱱ ᱛᱮ ᱠᱞᱟᱥ ᱮᱫ ᱞᱮᱭᱟ ᱠᱚ ᱢᱟᱥᱴᱟᱨ ᱠᱚ ᱮᱰᱢᱤᱴ ᱡᱚᱠᱷᱚᱱ ᱛᱩᱫᱩᱜ ᱠᱟᱱᱟ ᱚᱱᱟ ᱞᱤᱝᱠ ᱦᱚᱸ ᱯᱷᱳᱱ ᱨᱮᱜᱮ ᱠᱚ ᱠᱳᱞ ᱟᱞᱮ ᱠᱟᱱᱟ ᱚᱱᱟᱛᱮ ᱛᱟᱲᱟ ᱛᱟᱲᱤ ᱞᱮ ᱵᱩᱡᱷᱟᱹᱣ ᱧᱟᱢ ᱮᱫᱟ ᱟᱨ ᱨᱮᱡᱟᱞᱴ ᱡᱚᱠᱷᱚᱱ ᱩᱰᱩᱠᱚᱜ ᱠᱟᱱᱟ ᱚᱱᱟ ᱦᱚᱸ ᱯᱷᱳᱱ ᱨᱮᱜᱮ ᱞᱮ ᱧᱟᱢ ᱜᱚᱫ ᱮᱫᱟ ᱚᱱᱟ ᱠᱷᱟᱹᱛᱤᱨ ᱛᱮ ᱟᱭᱢᱟ ᱥᱩᱡᱳᱜ ᱥᱩᱵᱤᱫᱷᱟ ᱞᱮ ᱧᱟᱢ ᱮᱫᱟ ᱟᱨ ᱯᱟᱲᱦᱟᱣ ᱤᱫᱤ ᱛᱷᱮᱠᱮ ᱦᱚᱸ ᱟᱭᱢᱟ ᱜᱮ ᱜᱩᱜᱳᱞᱥ ᱨᱮ ᱥᱟᱨᱪ ᱠᱟᱛᱮᱫ ᱡᱚᱛᱚ ᱜᱮᱞᱮ ᱧᱟᱢ ᱮᱫ ᱛᱮ ᱥᱢᱟᱨᱴ ᱯᱷᱳᱱ ᱫᱚ ᱟᱹᱰᱤ ᱥᱩᱡᱳᱜ ᱥᱩᱵᱤᱫᱷᱟ ᱜᱮᱭᱟ ᱟᱨ ᱡᱟᱸᱦᱟ ᱨᱮᱜᱮ ᱡᱟᱸᱦᱟ ᱡᱟᱭᱜᱟ ᱜᱮ ᱪᱟᱞᱟᱜ ᱟᱢ ᱚᱱᱟ ᱦᱚᱸ ᱡᱩᱫᱤ ᱵᱟᱢ ᱵᱟᱲᱟᱭ ᱠᱷᱟᱱ ᱥᱢᱟᱨᱴ ᱯᱷᱳᱱ ᱨᱮᱢ ᱥᱟᱨᱪ ᱞᱮᱠᱷᱟᱱ ᱡᱚᱛᱚ ᱠᱤᱪᱷᱩ ᱧᱟᱢᱚᱜ ᱠᱟᱱᱟ ᱞᱳᱠᱮᱥᱚᱱ ᱠᱚ ᱡᱚᱛᱚ ᱜᱮᱢ ᱧᱟᱢᱟ ᱟᱞᱮ ᱚᱱᱟ ᱠᱷᱟᱹᱛᱤᱨ ᱛᱮ ᱥᱢᱟᱨᱴ ᱯᱷᱳᱱ ᱫᱚ ᱟᱹᱰᱤ ᱫᱚᱨᱠᱟᱨ ᱜᱮᱭᱟ ᱟᱹᱰᱤ ᱥᱩᱡᱳᱜ ᱥᱩᱵᱤᱫᱷᱟ ᱜᱮᱞᱮ ᱧᱟᱢᱮᱫ ᱠᱟᱱᱟ ᱚᱱᱟᱛᱮ